ᱤᱧ ᱫᱚ ᱟᱞᱮ ᱚᱲᱟᱜ ᱨᱮ ᱨᱟᱱ ᱫᱟᱨᱮ ᱫᱚ ᱵᱟᱹᱧ ᱨᱚᱦᱚᱭ ᱟᱠᱟᱫᱟ ᱢᱮᱱᱠᱷᱟᱱ ᱟᱞᱮ ᱟᱛᱳ ᱨᱮᱫᱚ ᱢᱮᱱᱟᱜ ᱟᱠᱟᱫᱟ ᱡᱮᱢᱚᱱ ᱵᱟᱥᱚᱠ ᱫᱟᱨᱮ ᱛᱷᱟᱱᱠᱩᱱᱤ ᱫᱟᱨᱮ ᱟᱨ ᱦᱚᱸ ᱟᱭᱢᱟ ᱫᱟᱨᱮ ᱢᱮᱱᱟᱜᱼᱟ ᱱᱚᱣᱟ ᱥᱟᱪᱟᱨᱦᱮᱫ ᱵᱷᱟᱹᱞᱟᱹᱭ ᱠᱚ ᱮᱱᱴᱤᱵᱟᱭᱚᱴᱤᱠ ᱠᱷᱚᱱ ᱦᱚᱸ ᱵᱷᱟᱜᱮᱭᱟ ᱥᱮ ᱵᱟᱝ ᱚᱱᱟ ᱫᱚ ᱵᱟᱹᱧ ᱵᱟᱲᱟᱭᱟ ᱢᱮᱱᱠᱷᱟᱱ ᱠᱷᱩᱜ ᱢᱟᱸᱫᱟ ᱥᱮ ᱯᱟᱛᱞᱟ ᱯᱟᱭᱠᱷᱟᱱᱟ ᱱᱚᱝᱠᱟᱱᱟᱜ ᱨᱳᱜᱽ ᱠᱷᱚᱱ ᱫᱚ ᱵᱮᱥ ᱟᱹᱱᱤᱡᱼᱟ